ᱡᱟᱦᱟᱸᱞᱮᱠᱟ ᱜᱩᱜᱩᱞ ᱮᱯ ᱜᱩᱜᱩᱞ ᱮᱯ ᱨᱮᱫᱚ ᱡᱟᱦᱟᱸᱱᱟᱜ ᱜᱮ ᱡᱩᱫᱤ ᱵᱷᱮᱠᱮᱱᱥᱤ ᱮᱨᱯᱚᱨ ᱡᱟᱦᱟᱸᱱᱟᱜ ᱜᱮ ᱦᱤᱡᱩᱜ ᱚᱱᱟᱨᱮ ᱧᱮᱞ ᱠᱟᱛᱮᱧ ᱵᱟᱲᱟᱭ ᱫᱟᱲᱮᱭᱟᱜᱼᱟ ᱡᱟᱦᱟᱸᱞᱮᱠᱟ ᱤᱭᱩᱴᱩᱵᱽ ᱤᱭᱩᱴᱩᱵᱽ ᱨᱮᱦᱚᱸ ᱡᱟᱦᱟᱸᱞᱮᱠᱟ ᱧᱮᱞ ᱠᱟᱛᱮᱫ ᱡᱟᱦᱟᱸᱱᱟᱜ ᱡᱟᱦᱟᱸᱞᱮᱠᱟ ᱡᱟ ᱜᱷᱟᱴᱚᱱᱟ ᱠᱟᱱᱟ ᱚᱱᱟ ᱜᱷᱟᱴᱚᱱᱟ ᱚᱱᱟ ᱤᱭᱩᱴᱩᱵᱽ ᱢᱟᱫᱽᱫᱷᱚᱢ ᱛᱮᱢ ᱧᱮᱞ ᱫᱟᱲᱮᱭᱟᱜᱼᱟ ᱡᱟᱦᱟᱸᱞᱮᱠᱟ ᱯᱷᱮᱥᱵᱩᱠ ᱯᱷᱮᱥᱵᱩᱠ ᱮᱯ ᱛᱮᱦᱚᱸ ᱡᱟᱦᱟᱸᱞᱮᱠᱟ ᱥᱟᱺᱜᱤᱧᱼᱥᱟᱺᱜᱤᱧ ᱨᱮᱱ ᱦᱚᱲ ᱦᱚᱸ ᱜᱟᱛᱮᱢ ᱵᱮᱱᱟᱣ ᱫᱟᱲᱮᱭᱟ ᱠᱚᱣᱟ ᱚᱱᱟ ᱢᱟᱫᱽᱫᱷᱚᱢ ᱛᱮ ᱯᱷᱮᱥᱵᱩᱠ ᱮᱯ ᱱᱚᱸᱰᱮ ᱜᱚᱲᱚ ᱥᱚᱯᱚᱦᱚᱫ ᱜᱮ